ᱤᱧ ᱫᱚ ᱢᱤᱫ ᱠᱟᱹᱴᱤᱡ ᱠᱷᱚᱱ ᱜᱮ ᱠᱟᱹᱦᱱᱤ ᱫᱚ ᱟᱹᱰᱤᱜᱤᱧ ᱠᱩᱥᱤᱭᱟᱜ ᱠᱟᱱ ᱛᱟᱦᱮᱸᱫ ᱟᱨ ᱮᱠᱷᱚᱱ ᱦᱚᱧ ᱠᱩᱥᱤᱭᱟᱜᱼᱟ ᱪᱮᱫᱟᱜ ᱥᱮ ᱡᱚᱠᱷᱚᱱ ᱦᱟᱲᱟᱢᱵᱟ ᱵᱩᱰᱤ ᱜᱚ ᱡᱚᱠᱷᱚᱱ ᱠᱤᱱ ᱛᱟᱦᱮᱸ ᱠᱟᱱᱟ ᱩᱱᱠᱤᱱᱟᱜ ᱢᱚᱪᱟ ᱠᱷᱚᱱ ᱟᱭᱢᱟ ᱢᱟᱨᱮ ᱢᱟᱨᱮ ᱠᱟᱹᱦᱱᱤ ᱠᱚᱧ ᱟᱸᱡᱚᱢ ᱞᱮᱫᱟ ᱮᱠᱷᱚᱱᱚ ᱚᱱᱟ ᱠᱟᱹᱦᱱᱤ ᱠᱚ ᱤᱧᱟᱹᱜ ᱫᱤᱥᱟᱹ ᱢᱮᱱᱟᱜ ᱠᱟᱜ ᱛᱤᱧ ᱜᱮᱭᱟ ᱡᱮᱢᱚᱱ ᱛᱟᱦᱮᱸ ᱠᱟᱱᱟ ᱠᱩᱞᱟᱹᱭ ᱟᱨ ᱦᱚᱨᱚ ᱟᱜ ᱫᱟᱹᱲ ᱛᱩᱭᱩ ᱟᱨ ᱥᱤᱢᱟᱜ ᱜᱚᱞᱯᱷᱚ ᱥᱮ ᱠᱟᱹᱦᱱᱤ ᱨᱚᱲᱮ ᱡᱷᱚᱲᱮᱭᱟᱜ ᱜᱚᱞᱯᱷᱚ ᱟᱭᱢᱟ ᱫᱤᱱ ᱨᱮᱱᱟᱜ ᱠᱟᱹᱦᱱᱤ ᱮᱠᱷᱚᱱᱳ ᱤᱧᱟᱹᱜ ᱫᱤᱥᱟᱹ ᱢᱮᱱᱟᱜ ᱜᱮᱛᱤᱧᱟ ᱟᱨ ᱠᱟᱹᱦᱱᱤ ᱫᱚ ᱤᱧᱦᱚᱸ ᱱᱤᱛᱚᱜ ᱦᱚᱧ ᱠᱩᱥᱤᱭᱟᱜ ᱠᱟᱱ ᱜᱮᱭᱟ ᱤᱧ ᱦᱚᱧ ᱚᱞ ᱮᱫᱜ ᱜᱮᱭᱟ ᱠᱟᱹᱦᱱᱤ ᱛᱚ ᱠᱟᱹᱦᱱᱤ ᱱᱤᱛᱚᱜ ᱨᱮᱱ ᱠᱟᱹᱦᱱᱤ ᱚᱱᱚᱞᱤᱭᱟᱹ ᱞᱮᱠᱟ ᱛᱮᱫᱚ ᱢᱤᱫᱴᱤᱱ ᱢᱮᱱᱟᱭᱟ ᱥᱩᱞᱮᱢᱟᱱ ᱢᱟᱱᱰᱤ